ᱦᱮᱞᱳ ᱦᱮᱞᱳ ᱡᱚᱦᱟᱨ ᱡᱚᱦᱟᱨ ᱡᱚᱦᱟᱨ ᱦᱮᱸ ᱦᱮᱸ ᱫᱚᱠᱟᱱ ᱨᱮ ᱦᱮᱱᱟᱜ ᱞᱤᱧᱟᱹ ᱞᱟᱹᱭ ᱵᱤᱱ ᱦᱮᱸ ᱦᱤᱡᱩᱜ ᱵᱤᱱ ᱦᱮᱸ ᱦᱮᱸ ᱱᱟᱥᱛᱟ ᱠᱚᱫᱚ ᱪᱟ ᱠᱚ ᱢᱮᱱᱟᱜᱼᱟ ᱵᱤᱥᱠᱩᱴ ᱠᱚ ᱛᱟᱵᱮᱱ ᱪᱚᱯ ᱠᱚ ᱦᱮᱸᱥᱮ ᱴᱷᱟᱱᱰᱟ ᱠᱚ ᱢᱮᱱᱟᱜᱼᱟ ᱟᱹᱵᱤᱱ ᱪᱮᱫ ᱞᱮᱠᱟᱱᱟᱜ ᱦᱮᱸ ᱫᱩᱫᱷ ᱪᱟ ᱠᱚ ᱟᱫᱚ ᱪᱮᱫ ᱫᱚᱨᱠᱟᱨ ᱥᱮ ᱞᱟᱞ ᱪᱟ ᱜᱮ ᱫᱚᱨᱠᱟᱨ ᱟᱪᱪᱷᱟ ᱴᱷᱤᱠᱜᱮᱭᱟ ᱵᱮᱱᱟᱣᱟᱞᱤᱧ ᱛᱤᱱᱟᱹᱜ ᱜᱟᱱ ᱦᱮᱸ ᱦᱮᱸ ᱦᱮᱸ ᱛᱤᱱᱟᱹᱜ ᱜᱟᱱ ᱞᱤᱧ ᱵᱮᱱᱟᱣᱟ ᱟᱪᱪᱷᱟ ᱴᱷᱤᱠᱜᱮᱭᱟ ᱦᱤᱡᱩᱜ ᱯᱮ ᱦᱮᱸ ᱵᱤᱥᱠᱩᱴ ᱠᱚ ᱪᱚᱯ ᱠᱚ ᱡᱩᱫᱤ ᱪᱮᱫ ᱱᱟᱜ ᱟᱯᱮ ᱜᱮ ᱚᱱᱟ ᱫᱚ ᱦᱮᱸ ᱢᱮᱱᱟᱜᱼᱟ ᱢᱮᱱᱟᱜᱼᱟ ᱚᱱᱟ ᱠᱚᱜᱮ ᱛᱚ ᱪᱟ ᱫᱚᱠᱟᱱ ᱨᱮᱢᱟ ᱛᱟᱦᱮᱱᱟ ᱪᱚᱯ ᱠᱚ ᱵᱤᱥᱠᱩᱴ ᱠᱚ ᱵᱟᱝᱟ ᱵᱟᱝ ᱦᱮᱸ ᱦᱚᱸ ᱛᱮᱦᱮᱧ ᱫᱚ ᱥᱤᱛᱩᱝ ᱠᱟᱱᱟᱪᱮ ᱩᱱᱟᱹᱜ ᱵᱤᱨᱟᱴ ᱵᱟᱭ ᱵᱷᱤᱲᱟ ᱦᱚᱸ ᱜᱟᱱᱚᱜᱼᱟ ᱦᱤᱡᱩᱜ ᱥᱮᱱᱚᱜ ᱦᱮᱸ ᱵᱮᱱᱟᱣᱟᱞᱤᱧ ᱪᱟ ᱵᱤᱱ ᱟᱪᱪᱷᱟ ᱴᱷᱤᱠᱜᱮᱭᱟ ᱦᱟᱜ ᱦᱮᱸ ᱦᱮᱸ ᱦᱮᱸ ᱟᱪᱪᱷᱟ ᱦᱳᱭ ᱱᱟᱜ ᱟᱨᱦᱚᱸ ᱦᱤᱡᱩᱜ ᱞᱟᱦᱟ ᱨᱮ ᱠᱤᱪᱷᱩ ᱞᱟᱦᱟ ᱨᱮ ᱱᱟᱜ ᱠᱚᱞ ᱵᱤᱱ ᱥᱮ ᱱᱟᱜ ᱦᱮᱸᱥᱮ ᱦᱚᱸ ᱴᱷᱤᱠ